ᱤᱧ ᱟᱹᱰᱤ ᱞᱮᱠᱟᱱ ᱯᱚᱛᱚᱵ ᱢᱩᱨᱟᱹᱭ ᱤᱧ ᱥᱮᱱ ᱟᱠᱟᱱᱟ ᱟᱨ ᱵᱮᱥᱤᱠᱮᱞᱤ ᱤᱧᱟ ᱜ ᱚᱲᱟᱜ ᱨᱮᱫᱚ ᱥᱮᱨᱚᱠᱚᱢ ᱯᱚᱛᱚᱵ ᱢᱩᱨᱟᱹᱭ ᱫᱚ ᱵᱟᱱᱩ ᱛᱤᱧᱟᱹ ᱤᱧ ᱥᱟᱱᱟᱢ ᱯᱟᱹᱴᱷᱩᱶᱟᱹ ᱜᱮᱧ ᱱᱮᱦᱚᱨ ᱟᱠᱚᱣᱟ ᱡᱮ ᱡᱚᱛᱚ ᱦᱚᱲ ᱜᱮ ᱪᱟᱞᱟᱜ ᱛᱟᱵᱚᱱ ᱯᱮ ᱯᱚᱛᱚᱵ ᱢᱩᱨᱟᱹᱭ ᱤᱧ ᱫᱚ ᱥᱮᱨᱚᱠᱚᱢ ᱫᱚ ᱵᱳᱞᱛᱮ ᱫᱚ ᱤᱧ ᱫᱚ ᱟᱞᱮ ᱠᱚᱞᱮᱡ ᱨᱮᱱᱟ ᱡᱟᱦᱟ ᱯᱚᱛᱚᱵ ᱢᱩᱨᱟᱹᱭ ᱚᱸᱰᱮ ᱜᱮᱤᱧ ᱪᱟᱞᱟᱜ ᱛᱟᱦᱮᱸᱱᱟ ᱚᱸᱰᱮ ᱜᱮᱧ ᱯᱚᱛᱚᱵ ᱠᱚᱧ ᱜᱷᱟᱱᱴᱟᱭ ᱛᱟᱦᱮᱸᱱᱟ ᱯᱟᱲᱦᱟᱣ ᱛᱟᱦᱮᱸᱱᱤᱧ ᱪᱮᱫᱟᱜ ᱥᱮ ᱯᱚᱛᱚᱵ ᱢᱩᱨᱟᱹᱭ ᱪᱟᱞᱟᱜ ᱫᱚ ᱡᱷᱚᱛᱚ ᱦᱚᱲ ᱯᱚᱠᱠᱷᱮ ᱜᱮ ᱟᱵᱚᱫᱚ ᱞᱟᱠᱛᱤ ᱠᱟᱱ ᱛᱟᱵᱚᱱᱟ ᱡᱮ ᱯᱚᱛᱚᱵ ᱢᱩᱨᱟᱹᱭ ᱪᱟᱞᱟᱣ ᱠᱟᱛᱮᱫ ᱵᱳᱭ ᱵᱚ ᱥᱚᱝᱜᱨᱚᱦᱚᱭᱟ ᱵᱳᱭ ᱵᱚ ᱯᱟᱲᱦᱟᱣᱟ ᱵᱳᱭ ᱵᱚ ᱜᱷᱟᱱᱴᱟᱭᱟ ᱪᱮᱫᱟᱜ ᱥᱮ ᱟᱢ ᱢᱤᱴᱮᱱ ᱯᱚᱛᱚᱵ ᱯᱟᱲᱦᱟᱣ ᱠᱟᱛᱮᱫ ᱫᱚ ᱟᱢ ᱫᱚ ᱤᱱᱟᱹᱜ ᱜᱟᱱ ᱫᱚ ᱜᱮᱭᱟᱱ ᱫᱚ ᱵᱟᱢ ᱟᱨᱡᱟᱣ ᱫᱟᱲᱮᱭᱟᱜᱼᱟ ᱟᱢ ᱛᱤᱱᱟᱹᱜ ᱵᱳᱭ ᱮᱢ ᱜᱷᱟᱱᱴᱟᱭᱟ ᱛᱤᱱᱟᱹᱜ ᱵᱳᱭ ᱮᱢ ᱯᱟᱲᱦᱟᱜᱼᱟ ᱤᱱᱟᱹᱜ ᱜᱮ ᱟᱢᱟᱜ ᱱᱚᱞᱮᱡ ᱟᱢᱟᱜ ᱵᱷᱤᱛᱤᱨ ᱨᱮᱱᱟᱜ ᱱᱚᱞᱮᱡ ᱥᱮ ᱜᱮᱭᱟᱱ ᱤᱱᱟᱜ ᱜᱮ ᱵᱤᱥᱤ ᱟᱨᱚ ᱰᱮᱵ ᱞᱚᱵᱢᱮᱱᱴᱚ ᱟ ᱟᱨᱠᱤ ᱟᱨᱚ ᱵᱤᱥᱤ ᱟᱨᱡᱟᱜ ᱛᱟᱢᱟ ᱚᱱᱟ ᱜᱤᱧ ᱢᱮᱱᱟ ᱯᱟᱲᱦᱟᱣ ᱛᱟᱵᱚᱱ ᱯᱮ ᱯᱚᱛᱚᱵ ᱟᱨ ᱦᱚᱸ ᱵᱳᱭ ᱦᱚ ᱜᱷᱟᱱᱴᱟᱭ ᱛᱟᱵᱚᱱ ᱯᱮ ᱡᱷᱚᱛᱚ ᱨᱚᱠᱚᱢ ᱵᱷᱟᱥᱟ ᱨᱮᱭᱟ ᱦᱳᱠ ᱡᱟᱦᱟ ᱛᱤᱱᱟᱹ ᱵᱷᱟᱥᱟᱢ ᱵᱟᱲᱟᱭᱟ ᱡᱷᱚᱛᱚ ᱵᱷᱟᱥᱟ ᱨᱮᱭᱟᱜ ᱯᱚᱛᱚᱵ ᱠᱚ ᱯᱟᱲᱦᱟᱣ ᱛᱟᱵᱚᱱ ᱯᱮ ᱚᱱᱟᱜᱮ ᱤᱧ ᱱᱮᱦᱚᱨᱚᱜ ᱼᱟ